ᱨᱟᱡᱽᱱᱚᱜᱚᱨ ᱦᱟᱴᱤᱧ ᱪᱟᱞᱟᱣ ᱞᱮᱱᱟ ᱟᱫᱚ ᱥᱟᱵᱚᱱ ᱫᱚ ᱤᱧ ᱫᱚ ᱞᱟᱭᱤᱵ ᱵᱚᱭ ᱥᱟᱵᱚᱱᱜᱤᱧ ᱠᱩᱥᱤᱭᱟᱜᱼᱟ ᱟᱹᱰᱤᱫᱤᱱ ᱚᱱᱟ ᱫᱚ ᱪᱟᱞᱟᱣ ᱦᱚᱸ ᱪᱟᱞᱟᱣ ᱧᱚᱜᱚᱜᱼᱟ ᱟᱨ ᱵᱮᱥ ᱵᱮᱥᱟ ᱚᱱᱟ ᱥᱟᱵᱚᱱ ᱫᱚ ᱚᱱᱮ ᱚᱱᱟᱛᱮ ᱦᱚᱲ ᱦᱚᱸᱧ ᱞᱟᱹᱭᱟᱠᱚ ᱜᱮᱭᱟ ᱟᱜᱩᱭᱯᱮ ᱦᱤᱢᱤᱱᱤᱝ ᱚᱱᱟ ᱥᱟᱵᱚᱱᱜᱮ ᱟᱫᱚ ᱦᱚᱲ ᱱᱟᱦᱟᱸᱜ ᱚᱠᱟᱠᱚ ᱯᱚᱥᱟᱣᱟᱠᱚᱣᱟ ᱟᱠᱚ ᱥᱟᱵᱚᱱ ᱫᱚ ᱟᱨ ᱵᱟᱠᱷᱟᱱ ᱫᱚ ᱚᱱᱟ ᱥᱟᱵᱚᱱ ᱫᱚ ᱟᱹᱰᱤ ᱱᱟᱯᱟᱭᱟ ᱞᱟᱭᱤᱯᱷᱵᱚᱭ ᱥᱟᱵᱚᱱᱜᱮ